ᱢᱤᱫ ᱪᱟᱸᱫᱚ ᱢᱟᱲᱟᱝ ᱨᱮ ᱤᱧ ᱢᱤᱫᱴᱟᱝ ᱥᱚᱯᱷᱟ ᱫᱟᱹᱱᱤᱧ ᱦᱟᱛᱟᱣ ᱞᱮᱫᱟ ᱡᱟᱦᱟᱸ ᱫᱚ ᱵᱟᱭ ᱵᱷᱟᱹᱜᱤᱭᱟ ᱟᱨ ᱚᱱᱟ ᱫᱚ ᱠᱟᱹᱡ ᱦᱚᱸ ᱚᱱᱟ ᱨᱮᱱᱟᱜ ᱜᱩᱱ ᱜᱮ ᱵᱟᱹᱪᱩᱜ ᱟᱹᱱᱤᱡ ᱟᱹᱰᱤ ᱴᱷᱚᱥᱨᱟ ᱠᱟᱴ ᱛᱮᱠᱚ ᱵᱮᱱᱟᱣ ᱞᱟᱜᱟ ᱡᱟᱦᱟᱸ ᱫᱚ ᱠᱟᱹᱡ ᱠᱚ ᱡᱚᱢ ᱧᱚᱜ ᱠᱟᱜᱟ ᱛᱚ ᱚᱱᱟ ᱛᱤᱨᱮ ᱨᱟᱹᱯᱩᱫᱚᱜᱼᱟ ᱵᱟᱭ ᱨᱟᱹᱯᱩᱫᱚᱜᱼᱟ ᱚᱱᱟ ᱨᱮᱱᱟᱜ ᱦᱚᱸ ᱵᱚᱛᱚᱨ ᱜᱮ ᱵᱩᱡᱷᱟᱹᱜ ᱠᱟᱱᱟ ᱟᱨ ᱚᱱᱟ ᱨᱮᱱᱟᱜ ᱫᱟᱢ ᱫᱚ ᱟᱹᱰᱤ ᱰᱷᱮᱹᱨ ᱡᱟᱦᱟᱸ ᱡᱮ ᱤᱧ ᱮᱢ ᱠᱮᱜ ᱟᱹᱧ ᱟᱨ ᱚᱱᱮ ᱚᱱᱠᱟ ᱚᱱᱟ ᱨᱮᱱᱟᱜ ᱠᱳᱣᱟᱞᱤᱴᱤ ᱵᱟᱹᱪᱩᱜ ᱟᱹᱱᱤᱡ ᱟᱨ ᱚᱱᱟ ᱨᱮᱫᱚ ᱞᱚᱜᱮ ᱜᱤᱫᱽᱨᱟᱹ ᱠᱚ ᱠᱚ ᱠᱚ ᱫᱟᱜ ᱠᱚ ᱠᱚ ᱦᱤᱨᱤᱡᱟᱜ ᱠᱟᱱᱟ ᱫᱟᱠᱟ ᱠᱚ ᱠᱚ ᱦᱤᱨᱤᱡᱟᱜ ᱠᱟᱱᱟ ᱡᱟᱦᱟᱸ ᱫᱚ ᱞᱚᱜᱮ ᱦᱚᱸ ᱨᱚᱦᱚᱲ ᱦᱚᱸ ᱵᱟᱭ ᱨᱚᱦᱚᱲᱚᱜ ᱠᱟᱱᱟ ᱟᱨ ᱞᱚᱜᱮ ᱜᱟᱱᱫᱟᱜ ᱠᱟᱱᱟ ᱟᱨ ᱡᱟᱦᱟᱸ ᱜᱮ ᱚᱸᱰᱮ ᱡᱟᱦᱟᱱᱟ ᱞᱚᱜᱮ ᱫᱷᱩᱲᱤ ᱦᱚᱸ ᱞᱟᱴᱷᱟᱜ ᱠᱟᱱᱟ ᱞᱚᱜᱮ ᱡᱟᱦᱟᱱᱟᱜ ᱜᱮ ᱞᱚᱜᱮ ᱪᱚᱢᱵᱚᱠ ᱜᱚᱫᱚᱜ ᱠᱟᱱᱟ ᱡᱟᱦᱟᱸ ᱞᱮᱠᱟ ᱫᱟᱜ ᱦᱩᱭᱱᱟ ᱜᱚᱸᱫᱟ ᱦᱩᱭᱱᱟ ᱡᱚᱵᱽᱨᱟ ᱦᱩᱭᱱᱟ ᱥᱟᱠᱟᱢ ᱧᱩᱨᱩᱜ ᱠᱟᱱᱟ ᱟᱞᱮ ᱚᱲᱟᱜ ᱥᱩᱨ ᱨᱮ ᱥᱮᱬᱟ ᱥᱮᱬᱟ ᱫᱟᱨᱮ ᱢᱮᱱᱟᱜᱼᱟ ᱚᱱᱟ ᱠᱚ ᱞᱚᱜᱮ ᱚᱴᱟᱝ ᱵᱚᱞᱚᱱ ᱠᱟᱱᱟ ᱟᱨ ᱚᱱᱟ ᱠᱟᱴ ᱡᱮ ᱡᱟᱦᱟᱸ ᱠᱚ ᱵᱮᱱᱟᱣ ᱠᱟᱜᱟ ᱫᱚᱢᱮ ᱢᱚᱥᱨᱟ ᱜᱮᱭᱟ ᱡᱟᱦᱟᱸ ᱛᱮᱠᱚ ᱡᱚᱢ ᱠᱮᱜᱼᱟ ᱠᱚ ᱛᱚ ᱚᱱᱟ ᱫᱷᱤᱱᱟᱹᱝ ᱥᱮ ᱜᱟᱯᱟ ᱨᱟᱹᱯᱩᱫᱚᱜ ᱞᱮᱠᱟ ᱧᱮᱞᱚᱜ ᱠᱟᱱᱟ ᱚᱱᱟ ᱞᱟᱹᱜᱤᱫ ᱛᱮ ᱥᱚᱯᱷᱟ ᱫᱚ ᱵᱟᱭ ᱵᱮᱥᱟ ᱥᱚᱯᱷᱟ ᱫᱚ ᱟᱹᱰᱤ ᱱᱟᱯᱟᱭ ᱞᱮᱠᱟ ᱧᱮᱞ ᱛᱮᱜᱮ ᱞᱮ ᱦᱟᱛᱟᱣ ᱞᱟᱜ ᱛᱟᱦᱮᱱᱚᱜ ᱠᱤ ᱱᱚᱣᱟ ᱪᱚᱨᱚᱠ ᱧᱮᱞᱚᱜ ᱠᱟᱱᱟ ᱵᱮᱹᱥ ᱧᱮᱞᱚᱜ ᱠᱟᱱᱟ ᱛᱚ ᱚᱱᱠᱟ ᱫᱚ ᱵᱟᱝ ᱜᱮ ᱚᱱᱟ ᱫᱚ ᱟᱹᱰᱤ ᱠᱷᱟᱨᱟᱯᱟ ᱠᱷᱟᱨᱟᱯ ᱢᱮᱱᱠᱷᱟᱱ ᱟᱹᱰᱤ ᱠᱷᱟᱨᱟᱯ ᱡᱟᱦᱟᱸ ᱫᱚ ᱦᱚᱲ ᱵᱚᱠᱟ ᱠᱚ ᱵᱮᱱᱟᱣ ᱠᱚᱣᱟ ᱦᱚᱲ ᱴᱷᱮᱱ ᱜᱮ ᱚᱱᱟ ᱪᱚᱨᱚᱠ ᱠᱚ ᱫᱮᱷᱟᱣ ᱠᱟᱜᱟ ᱞᱮᱠᱷᱤᱱ ᱚᱱᱠᱟ ᱫᱚ ᱵᱟᱭ ᱛᱟᱦᱮᱱᱟ ᱚᱱᱟ ᱫᱚ ᱧᱮᱞᱚᱜ ᱡᱚᱜ ᱜᱮ ᱪᱮᱦᱨᱟ ᱧᱮᱞᱚᱜ ᱡᱚᱜ ᱪᱚᱨᱚᱠ ᱥᱟᱹᱜᱤᱧ ᱠᱷᱚᱱᱟᱜ ᱜᱮ ᱞᱮᱠᱷᱤᱱ ᱡᱚᱠᱷᱚᱱ ᱚᱱᱟ ᱚᱲᱟᱜᱮᱢ ᱟᱹᱜᱩᱭᱟ ᱥᱮ ᱱᱟᱥᱮ ᱱᱟᱜ ᱡᱟᱦᱟᱱᱟᱜ ᱟᱫᱷᱲᱟ ᱟᱹᱫᱷᱲᱤ ᱡᱟᱦᱟᱸᱭ ᱠᱚ ᱠᱚ ᱡᱚᱴᱮᱫ ᱧᱚᱜ ᱠᱮᱜᱼᱟ ᱮᱱᱠᱷᱟᱱ ᱜᱮ ᱨᱟᱹᱯᱩᱫᱚᱜ ᱞᱮᱠᱟᱭ ᱧᱮᱞᱚᱜᱼᱟ ᱟᱨ ᱞᱚᱜᱮ ᱚᱲᱮᱡᱚᱜᱼᱟ ᱞᱩᱜᱽᱲᱤᱡ ᱦᱚᱸ ᱚᱱᱟ ᱨᱮᱱᱟᱜ ᱞᱚᱜᱮ ᱚᱱᱟ ᱨᱮᱱᱟᱜ ᱵᱷᱤᱛᱤᱨ ᱨᱮᱱᱟᱜ ᱡᱟᱦᱟᱸ ᱞᱩᱜᱩᱵ ᱛᱩᱞᱟᱹᱢ ᱠᱚ ᱦᱮᱱᱟᱜᱼᱟ ᱚᱱᱟ ᱠᱚ ᱡᱚᱛᱚ ᱚᱰᱳᱠ ᱪᱟᱵᱟᱭᱱᱟ ᱟᱨ ᱟᱞᱮ ᱫᱚ ᱠᱟᱹᱡ ᱦᱚᱸ ᱵᱟᱞᱮ ᱠᱩᱥᱤᱭᱟᱜ ᱠᱟᱱᱟ ᱠᱟᱹᱡ ᱦᱚᱸ ᱵᱟᱭ ᱵᱷᱟᱹᱜᱤᱭᱟ ᱟᱨ ᱟᱞᱚ ᱯᱮ ᱦᱟᱛᱟᱣ ᱵᱟᱲᱟᱭᱟ ᱱᱚᱝᱠᱟᱱᱟᱜ ᱥᱟᱢᱟᱱ ᱠᱚᱫᱚ